ᱦᱮᱸ ᱜᱚᱢᱠᱮ ᱟᱯᱮ ᱥᱮᱫ ᱯᱩᱨᱵᱚ ᱥᱤᱝᱵᱷᱩᱢ ᱨᱮ ᱪᱮᱫ ᱞᱮᱠᱟ ᱯᱚᱨᱚᱵᱽ ᱯᱩᱱᱟᱹᱭ ᱠᱚᱯᱮ ᱢᱟᱱᱟᱣᱟ ᱟᱫᱚ ᱡᱟᱦᱟᱸᱜᱮ ᱢᱤᱫᱴᱟᱝ ᱤᱫᱤ ᱠᱟᱛᱮᱫ ᱠᱟᱹᱡ ᱞᱟᱹᱭ ᱟᱹᱞᱤᱧ ᱵᱤᱱ ᱱᱤᱛᱚᱜ ᱫᱚ ᱮᱨᱚᱜ ᱠᱚ ᱦᱟᱸᱜ ᱦᱤᱡᱩᱜ ᱠᱟᱱᱟ ᱦᱮᱸ ᱟᱨ ᱤᱱᱟᱹ ᱯᱚᱨᱮ ᱥᱮ ᱟᱨ ᱤᱱᱟᱹ ᱛᱟᱭᱚᱢ ᱛᱮᱫᱚ ᱟᱨ ᱪᱮᱫ ᱯᱚᱨᱚᱵᱽ ᱠᱚ ᱦᱤᱡᱩᱜᱼᱟ ᱦᱮᱸ ᱦᱮᱸ ᱟᱨ ᱤᱱᱟᱹ ᱞᱮᱛᱟᱲ ᱯᱚᱨᱮ ᱫᱚ ᱟᱨ ᱪᱮᱫ ᱠᱚ ᱢᱮᱱᱟᱜᱼᱟ ᱦᱮᱸ ᱟᱫᱚ ᱢᱳᱴᱟᱢᱩᱴᱤ ᱵᱚᱪᱷᱚᱨ ᱫᱤᱱ ᱨᱮᱫᱚ ᱛᱤᱱᱟᱹᱜ ᱜᱟᱱ ᱯᱚᱨᱚᱵᱽ ᱯᱮ ᱢᱟᱱᱟᱣᱟ ᱦᱮᱸ ᱦᱮᱸ ᱟᱫᱚ ᱡᱮ ᱚᱱᱟ ᱠᱚ ᱢᱩᱫᱽ ᱨᱮᱫᱚ ᱡᱮᱛᱮ ᱠᱷᱚᱱ ᱢᱟᱱᱮ ᱵᱷᱟᱹᱜᱤ ᱥᱟᱹᱦᱤᱡ ᱫᱚ ᱚᱠᱟᱴᱟᱜ ᱯᱮ ᱢᱟᱱᱟᱣᱟ ᱵᱷᱟᱹᱜᱤ ᱴᱷᱤᱠ ᱦᱮᱸ ᱟᱨ ᱤᱱᱟᱹ ᱤᱱᱟᱹ ᱫᱚ ᱡᱚᱛᱚ ᱠᱷᱚᱱ ᱵᱮᱥ ᱫᱷᱩᱢ ᱫᱷᱟᱢ ᱯᱮ ᱢᱟᱱᱟᱣᱟ ᱦᱮᱸ ᱚᱱᱟ ᱫᱚ ᱚᱠᱟ ᱥᱚᱢᱚᱭ ᱚᱸᱻ ᱟᱨ ᱚᱱᱟ ᱩᱱ ᱡᱚᱠᱷᱚᱡ ᱫᱚ ᱛᱚᱵᱮ ᱯᱮ ᱱᱮᱶᱛᱟ ᱠᱚᱣᱟ ᱥᱮ ᱵᱟᱝ ᱯᱮᱲᱟ ᱠᱚ ᱦᱚᱸ ᱦᱚᱸ ᱴᱷᱤᱠ ᱜᱮᱭᱟ ᱛᱚᱵᱮ